ᱠᱟᱹᱴᱤᱪ ᱜᱤᱫᱽᱨᱟᱹ ᱠᱷᱚᱱᱟᱜ ᱤᱧ ᱫᱚ ᱱᱟᱯᱟᱭ ᱛᱮᱜᱤᱧ ᱦᱟᱨᱟ ᱟᱠᱟᱱᱟ ᱟᱭᱩ ᱵᱟᱵᱟᱣᱟᱜ ᱫᱩᱞᱟᱹᱲ ᱪᱮᱛᱟᱱ ᱤᱧ ᱦᱟᱨᱟ ᱞᱮᱱ ᱛᱟᱦᱮᱸᱫ ᱠᱟᱱᱟ ᱵᱟᱵᱟ ᱫᱚ ᱵᱮᱥᱤ ᱫᱤᱱ ᱫᱚ ᱵᱟᱭ ᱛᱟᱦᱮᱸ ᱠᱟᱱᱟ ᱤᱧ ᱵᱮᱥᱤ ᱩᱢᱮᱨ ᱟᱹᱣᱨᱤ ᱦᱩᱭᱩᱜ ᱨᱮᱜᱮ ᱩᱱᱤᱫᱚᱭ ᱵᱚᱸᱜᱟ ᱛᱟᱞᱟᱭᱮᱱᱟ ᱚᱱᱮ ᱩᱱ ᱚᱠᱛᱚ ᱨᱮᱭᱟᱜ ᱡᱟᱦᱟᱸ ᱤᱧ ᱛᱟᱦᱮᱸ ᱠᱟᱱ ᱫᱩᱧ ᱩᱱ ᱚᱠᱛᱚ ᱨᱮᱫᱚ ᱮᱢᱚᱱ ᱪᱮᱫ ᱚᱱᱟ ᱜᱮᱸᱫᱟᱜ ᱠᱷᱟᱹᱰᱣᱟᱜ ᱥᱩᱫᱟᱹᱜ ᱚᱱᱟᱠᱚ ᱥᱩᱫᱩ ᱩᱱ ᱫᱚ ᱩᱱ ᱵᱟᱝ ᱛᱟᱦᱮᱸ ᱠᱟᱱᱟ ᱡᱚᱫᱤᱭᱳ ᱛᱟᱦᱮᱸ ᱠᱟᱱ ᱨᱮᱦᱚᱸ ᱚᱱᱟ ᱥᱤᱨᱯᱩᱡ ᱡᱟᱦᱟᱸ ᱵᱚᱱ ᱢᱮᱛᱟᱜ ᱠᱟᱱᱟ ᱦᱚᱸᱜᱼᱚ ᱱᱚᱝᱠᱟᱱᱟᱜ ᱦᱚᱨᱚᱜ ᱵᱟᱸᱫᱮ ᱠᱚᱫᱚ ᱛᱟᱦᱮᱸ ᱠᱟᱱᱟ ᱟᱫᱚ ᱱᱚᱜᱼᱱᱚᱝᱠᱟ ᱛᱟᱦᱮᱸ ᱠᱟᱱᱟ ᱜᱤᱫᱽᱨᱟᱹ ᱩᱢᱮᱨᱨᱮ ᱜᱤᱫᱽᱨᱟᱹ ᱩᱢᱮᱨ ᱨᱮᱫᱚ ᱜᱳᱴᱟᱧ ᱫᱟᱹᱲ ᱵᱟᱲᱟᱭᱮᱫ ᱛᱟᱦᱮᱸᱫ ᱠᱟᱱᱟ ᱦᱟᱱᱛᱮ ᱱᱟᱱᱛᱮ ᱟᱫᱚ ᱜᱤᱫᱽᱨᱟᱹ ᱩᱢᱮᱨ ᱠᱷᱚᱱᱟᱜ ᱠᱟᱹᱴᱤᱪ ᱡᱚᱠᱷᱚᱡ ᱵᱚᱭᱮᱥ ᱦᱩᱭ ᱧᱚᱜ ᱮᱱ ᱛᱤᱧᱟ ᱩᱱ ᱫᱚ ᱟᱫᱚ ᱚᱱᱟ ᱤᱥᱠᱩᱞ ᱨᱤᱧ ᱵᱷᱚᱨᱛᱤᱭᱮᱱᱟ ᱡᱮᱢᱚᱱ ᱤᱛᱩᱱ ᱟᱥᱲᱟ ᱩᱱᱫᱚ ᱤᱛᱩᱱ ᱟᱥᱲᱟ ᱫᱚ ᱵᱟᱝᱠᱚ ᱢᱮᱛᱟᱜ ᱠᱟᱱ ᱛᱟᱦᱮᱸᱫᱼᱟ ᱤᱥᱠᱩᱞᱜᱮ ᱟᱨᱠᱤ ᱤᱥᱠᱩᱞ ᱨᱮᱠᱚ ᱵᱷᱚᱨᱛᱤ ᱠᱟᱫᱤᱧᱟ ᱟᱭᱳ ᱵᱟᱵᱟ ᱟᱫᱚ ᱟᱫᱚ ᱵᱟᱵᱟ ᱫᱚ ᱩᱱᱫᱚ ᱵᱟᱹᱱᱩᱜᱮᱭᱟ ᱩᱱ ᱵᱮᱞᱟ ᱢᱟᱲᱟᱝᱛᱮ ᱞᱟᱦᱟ ᱟᱠᱟᱱᱟᱭ ᱩᱱᱫᱚ ᱜᱚᱜᱚᱭ ᱛᱟᱦᱮᱸ ᱠᱟᱱᱟ ᱟᱨ ᱜᱚᱜᱚ ᱯᱟᱨᱚᱢ ᱦᱤᱞᱤᱫᱟᱹᱭ ᱫᱟᱫᱟ ᱛᱟᱠᱚ ᱱᱩᱠᱩᱠᱚ ᱛᱟᱦᱮᱸ ᱠᱟᱱᱟ ᱟᱫᱚ ᱩᱱᱠᱩᱣᱟᱜ ᱤᱭᱟᱹ ᱛᱮᱜᱮ ᱤᱧᱫᱩᱧ ᱦᱟᱨᱟ ᱵᱩᱨᱩ ᱟᱠᱟᱱᱟ ᱤᱥᱠᱩᱞ ᱨᱮᱠᱚ ᱵᱷᱚᱨᱛᱤ ᱞᱤᱫᱤᱧᱟ ᱤᱥᱠᱩᱞ ᱠᱷᱚᱱ ᱦᱚᱸ ᱳᱭᱟᱱ ᱠᱷᱚᱱᱟᱜ ᱳᱭᱟᱱ ᱠᱷᱚᱱᱟᱜ ᱮᱭᱤᱴ ᱫᱷᱟᱹᱨᱤᱡᱛᱮ ᱤᱧ ᱯᱟᱲᱦᱟᱣ ᱞᱮᱫ ᱟᱹᱧ ᱟᱫᱚ ᱩᱱ ᱡᱚᱠᱷᱚᱡ ᱫᱚ ᱠᱷᱮᱞᱚᱰ ᱠᱚᱦᱚᱸ ᱛᱟᱦᱮᱸ ᱠᱟᱱᱟ ᱠᱷᱮᱞᱳᱰ ᱠᱚ ᱦᱟᱱᱛᱮ ᱱᱟᱛᱮ ᱫᱟᱹᱲ ᱵᱟᱲᱟ ᱦᱩᱭᱩᱜ ᱠᱟᱱ ᱛᱟᱦᱮᱸᱫ ᱠᱟᱱᱟ ᱚᱱᱟ ᱦᱚᱛᱮᱡ ᱛᱮ ᱚᱞᱚᱜ ᱯᱟᱲᱦᱟᱜ ᱫᱚ ᱠᱷᱩᱵ ᱮᱠᱴᱟ ᱫᱚ ᱵᱟᱹᱧ ᱫᱟᱲᱮ ᱟᱠᱟᱣᱫᱟ ᱟᱨ ᱡᱟᱦᱟᱸ ᱫᱚ ᱡᱩᱣᱟᱹᱱ ᱚᱠᱛᱚ ᱡᱩᱣᱟᱹᱱ ᱚᱠᱛᱮ ᱨᱮᱫᱚ ᱢᱟᱱᱮ ᱟᱹᱰᱤ ᱥᱟᱹᱜᱤᱧ ᱥᱟᱹᱜᱤᱧ ᱠᱚᱨᱮ ᱠᱷᱮᱞᱳᱰ ᱦᱚᱸᱞᱮ ᱪᱟᱞᱟᱜ ᱠᱟᱱ ᱛᱟᱦᱮᱸ ᱠᱟᱱᱟᱞᱮ ᱪᱟᱞᱟᱣ ᱟᱠᱟᱱᱟᱞᱮ ᱚᱱᱟ ᱞᱮᱠᱟ ᱟᱨ ᱱᱤᱛᱚᱜ ᱡᱟᱦᱟᱸ ᱧᱮᱞᱚᱜᱚᱜ ᱠᱟᱱᱟ ᱡᱟᱦᱟᱸ ᱩᱢᱮᱨ ᱦᱩᱭ ᱟᱠᱟᱱ ᱛᱤᱧᱟᱹ ᱱᱤᱛᱚᱜ ᱫᱚ ᱟᱹᱰᱤ ᱵᱚᱭᱮᱥ ᱩᱢᱮᱨ ᱫᱚ ᱦᱩᱭ ᱟᱠᱟᱱ ᱛᱤᱧᱟᱹ ᱛᱚ ᱵᱟᱦᱟᱛᱛᱳᱨ ᱵᱚᱪᱷᱚᱨ ᱵᱟᱝ ᱠᱟᱛᱮᱧ ᱞᱟᱹᱭ ᱠᱮᱫᱟ ᱵᱟᱦᱟᱛᱛᱳᱨ ᱵᱚᱪᱷᱚᱨ ᱦᱩᱭ ᱟᱠᱟᱱ ᱛᱤᱧᱟᱹ ᱚᱱᱟ ᱦᱚᱛᱮ ᱛᱮ ᱟᱫᱚ ᱱᱤᱛᱚᱝ ᱫᱚ ᱠᱷᱮᱞᱚᱰ ᱠᱚᱫᱚ ᱵᱟᱹᱧ ᱪᱟᱞᱟᱣ ᱵᱟᱲᱟᱜ ᱠᱟᱱᱟ ᱮᱸᱜ ᱫᱟᱹᱲᱟᱜ ᱠᱚᱦᱚᱸ ᱵᱟᱹᱧ ᱫᱟᱹᱲ ᱵᱟᱲᱟᱭᱮᱫᱟ ᱟᱫᱚ ᱱᱤᱛᱚᱝ ᱫᱚ ᱚᱱᱟ ᱦᱚᱛᱮᱡ ᱛᱮ ᱟᱫᱚ ᱥᱩᱫᱷᱩ ᱤᱧ ᱛᱟᱲᱟᱢ ᱵᱟᱲᱟᱭᱮᱫᱟ ᱦᱟᱱᱛᱮ ᱱᱟᱛᱮ ᱡᱚᱛᱚᱴᱟᱧ ᱛᱟᱲᱟᱢ ᱛᱟᱲᱟᱢ ᱫᱟᱲᱮᱭᱟᱜ ᱠᱟᱱᱟ ᱚᱱᱛᱚᱛᱚ ᱯᱚᱠᱠᱷᱮ ᱛᱟᱲᱟᱢ ᱛᱮᱜᱮ ᱛᱤᱱ ᱪᱟᱨ ᱠᱤᱞᱳᱢᱤᱴᱟᱨ ᱤᱧ ᱪᱟᱞᱟᱜᱼᱟ ᱟᱫᱚ ᱦᱚᱸᱜᱼᱚ ᱱᱚᱝᱠᱟ ᱤᱧᱟᱹᱜ ᱩᱢᱮᱨ ᱫᱚ ᱥᱮᱛᱟᱜ ᱡᱟᱦᱟᱸ ᱫᱚ ᱯᱷᱮᱰ ᱠᱷᱚᱱᱟᱜ ᱯᱷᱮᱰ ᱠ ᱷᱚᱱᱟᱜ ᱱᱤᱛᱚᱜ ᱯᱚᱨᱡᱚᱱᱛᱚ ᱡᱟᱦᱟᱸ ᱩᱢᱮᱨ ᱦᱩᱭᱩᱜ ᱠᱟᱱ ᱛᱤᱧᱟᱹ ᱦᱮᱸᱜᱼᱮ ᱱᱤᱝᱠᱟᱹᱜᱮ ᱤᱧᱟᱹᱜ ᱦᱩᱫᱤᱥ ᱫᱚ